ᱦᱮᱞᱳ ᱤᱧᱤᱧ ᱢᱮᱱ ᱮᱫᱟ ᱡᱷᱟᱲᱠᱷᱚᱸᱰ ᱠᱷᱚᱱ ᱯᱩᱨᱵᱚ ᱵᱚ ᱦᱮᱸ ᱯᱩᱨᱵᱚ ᱵᱚᱨᱫᱷᱚᱢᱟᱱ ᱠᱷᱚᱱ ᱯᱩᱨᱵᱚ ᱵᱚᱨᱫᱷᱚᱢᱟᱱ ᱨᱮ ᱟᱯᱮ ᱵᱟᱦᱟ ᱥᱚᱨᱦᱟᱭ ᱨᱮ ᱪᱮᱫ ᱠᱚᱯᱮ ᱤᱥᱤᱱ ᱵᱟᱲᱟᱭᱟ ᱪᱮᱫ ᱠᱚᱯᱮ ᱤᱥᱤᱱ ᱵᱟᱥᱟᱝ ᱠᱟᱛᱮ ᱯᱮ ᱡᱚᱢᱟ ᱚᱱᱟ ᱠᱚ ᱵᱟᱲᱟᱭ ᱥᱟᱱᱟᱭᱮᱫ ᱢᱮᱭᱟ

ᱦᱮᱸ ᱚᱱᱟ ᱜᱮ ᱤᱧᱦᱚᱸ ᱟᱸᱡᱚᱢ ᱥᱟᱱᱟᱭᱤᱫᱤᱧ ᱠᱟᱱᱟ ᱚᱱᱟ ᱚᱱᱟ ᱜᱮ ᱵᱟᱰᱟᱭ ᱥᱟᱱᱟᱭᱤᱫᱤᱧ ᱠᱟᱱᱟ ᱟᱨ ᱵᱷᱟᱫᱚᱨ ᱟᱹᱥᱤᱱ ᱢᱟᱥ ᱫᱚ ᱪᱮᱫ ᱠᱚᱯᱮ ᱡᱚᱢᱟ ᱦᱮᱸ ᱚᱱᱟ ᱜᱮ ᱟᱸᱡᱚᱢ ᱥᱟᱱᱟ ᱠᱤᱫᱤᱧᱟ

ᱡᱟᱱᱛᱷᱟᱲ ᱨᱮᱫᱚ ᱡᱟᱱᱛᱷᱟᱲ ᱨᱮᱫᱚ ᱪᱮᱫ ᱯᱮ ᱤᱥᱤᱱᱟ ᱡᱟᱱᱛᱷᱟᱲ ᱫᱚᱭ ᱞᱟᱹᱭ ᱠᱮᱫᱟ ᱴᱷᱤᱠ ᱜᱮᱭᱟ ᱛᱟᱦᱚᱞᱮ ᱟᱭᱢᱟ ᱠᱤᱪᱷᱩᱢ ᱞᱟᱹᱭᱟᱫᱤᱧᱟ ᱵᱟᱲᱟᱭ ᱚᱪᱚ ᱠᱤᱫᱤᱧᱟᱢ ᱛᱟᱦᱚᱞᱮ ᱚᱱᱟ ᱠᱚᱜᱮ ᱤᱧ ᱦᱚᱧ ᱫᱚᱨᱠᱟᱨ ᱠᱟᱱ ᱛᱟᱦᱮᱱᱟ ᱦᱮᱸ ᱡᱚᱦᱟᱨ